ᱟᱵᱚ ᱥᱟᱱᱛᱟᱲ ᱫᱚ ᱡᱟᱦᱮᱨ ᱨᱮᱵᱚᱱ ᱵᱚᱸᱜᱟᱼᱵᱩᱨᱩᱜᱼᱟ ᱢᱟᱹᱡᱷᱤ ᱛᱷᱟᱱ ᱨᱮ ᱴᱟᱺᱰᱤ ᱨᱮ ᱟᱨᱚ ᱚᱲᱟᱜ ᱨᱮ ᱜᱳᱲᱟ ᱨᱮ ᱚᱱᱟ ᱠᱚᱨᱮ ᱵᱚᱱ ᱵᱚᱸᱜᱟᱼᱵᱩᱨᱩᱜᱼᱟ ᱡᱟᱦᱮᱨ ᱛᱷᱟᱱ ᱨᱮᱫᱚ ᱯᱳᱭᱞᱳ ᱨᱮᱫᱚ ᱡᱟᱦᱮᱨ ᱟᱭᱳ ᱟᱨ ᱡᱟᱦᱮᱨ ᱛᱚ ᱡᱟᱦᱮᱨ ᱟᱭᱳ ᱴᱷᱟᱶ ᱠᱟᱱᱟ ᱚᱱᱟᱛᱮ ᱡᱟᱦᱮᱨ ᱟᱭᱚ ᱜᱮ ᱯᱳᱭᱞᱚ ᱵᱚᱱ ᱵᱚᱸᱜᱟ ᱟᱭᱟ ᱤᱱᱟᱹᱯᱚᱨᱮ ᱢᱟᱨᱟᱝ ᱜᱚᱸᱥᱟᱭ ᱢᱟᱨᱟᱝ ᱵᱩᱨᱩ ᱟᱨ ᱤᱱᱟᱹᱯᱚᱨᱮ ᱢᱚᱬᱮ ᱠᱚ ᱛᱩᱨᱩᱭ ᱠᱚ ᱚᱱᱟ ᱥᱟᱶᱛᱮ ᱨᱟᱠᱟᱵ ᱟᱠᱟᱱ ᱵᱚᱸᱜᱟᱼᱵᱩᱨᱩ ᱠᱚᱵᱚᱱ ᱵᱚᱸᱜᱟ ᱟᱠᱚᱣᱟ ᱟᱨ ᱢᱟᱹᱡᱷᱤ ᱛᱷᱟᱱ ᱨᱮᱫᱚ ᱢᱟᱹᱡᱷᱤ ᱦᱟᱲᱟᱢ ᱢᱟᱹᱡᱷᱤ ᱵᱩᱲᱦᱤ ᱯᱤᱞᱪᱩ ᱦᱟᱲᱟᱢ ᱯᱤᱞᱪᱩ ᱵᱩᱲᱦᱤ ᱩᱱᱠᱩ ᱵᱚᱱ ᱵᱚᱸᱜᱟ ᱟᱠᱚᱣᱟ ᱚᱲᱟᱜ ᱨᱮᱫᱚ ᱟᱵᱚ ᱦᱟᱯᱲᱟᱢ ᱠᱚ ᱡᱟᱦᱟᱸ ᱛᱤᱱᱟᱹᱜ ᱜᱮ ᱢᱮᱱᱟᱜ ᱠᱚᱣᱟ ᱩᱱᱠᱩ ᱠᱚᱵᱚᱱ ᱵᱚᱸᱜᱟ ᱟᱠᱚᱣᱟ ᱟᱨ ᱴᱟᱺᱰᱤ ᱨᱮᱫᱚ ᱟᱵᱚ ᱡᱟᱹᱛ ᱡᱟᱹᱱᱤᱡ ᱴᱟᱺᱰᱤ ᱨᱮ ᱚᱠᱚᱭ ᱚᱠᱟ ᱵᱚᱸᱜᱟ ᱵᱚᱱ ᱥᱮᱵᱟ ᱟᱹᱜᱩᱭᱮᱫ ᱠᱚᱣᱟ ᱩᱱᱠᱩ ᱵᱚᱱ ᱵᱚᱸᱜᱟ ᱟᱠᱚᱣᱟ ᱚᱱᱠᱟᱜᱮ ᱟᱵᱚ ᱫᱚ ᱡᱚᱛᱚ ᱡᱟᱭᱜᱟ ᱨᱮᱵᱚᱱ ᱴᱷᱟᱶ ᱡᱟᱹᱱᱤᱡ ᱵᱚᱸᱜᱟᱼᱵᱩᱨᱩ ᱠᱚ ᱢᱮᱱᱟᱜ ᱠᱚᱛᱟ ᱵᱚᱱᱟ ᱚᱱᱠᱟ ᱜᱮᱵᱚᱱ ᱵᱚᱸᱜᱟᱼᱵᱩᱨᱩ ᱟᱠᱚᱣᱟ ᱡᱮᱢᱚᱱ ᱜᱳᱲᱟ ᱨᱮᱫᱚ ᱜᱳᱲᱟ ᱵᱚᱸᱜᱟ ᱴᱟᱺᱰᱤ ᱨᱮᱫᱚ ᱴᱟᱺᱰᱤ ᱵᱚᱸᱜᱟ ᱡᱟᱦᱮᱨ ᱨᱮᱫᱚ ᱡᱟᱦᱮᱨ ᱵᱚᱸᱜᱟ ᱚᱱᱠᱟᱜᱮ ᱡᱚᱛᱚ ᱡᱟᱭᱜᱟ ᱨᱮᱜᱮ ᱟᱵᱚ ᱨᱮᱱ ᱵᱚᱸᱜᱟᱼᱵᱩᱨᱩ ᱢᱮᱱᱟᱜ ᱠᱚᱣᱟ ᱟᱵᱚ ᱥᱚᱢᱟᱡᱽ ᱨᱮᱫᱚ ᱡᱟᱦᱮᱨ ᱵᱚᱸᱜᱟ ᱜᱮ ᱢᱟᱨᱟᱝ ᱵᱚᱸᱜᱟ ᱫᱚ ᱠᱟᱱᱟᱭ ᱚᱱᱟ ᱞᱟᱹᱜᱤᱫ ᱵᱚᱪᱷᱚᱨ ᱨᱮ ᱫᱚᱵᱚᱱ ᱵᱟᱸᱜᱟ ᱟᱠᱚᱜᱮᱭᱟ ᱚᱸᱰᱮ ᱫᱚ ᱡᱟᱦᱮᱨ ᱟᱭᱳ ᱜᱮ ᱚᱸᱰᱮᱱᱤᱡ ᱫᱚ ᱢᱟᱨᱟᱝ ᱵᱚᱸᱜᱟ ᱠᱟᱱᱟᱭ ᱤᱱᱟᱹ ᱯᱚᱨᱮ ᱢᱟᱨᱟᱝ ᱵᱩᱨᱩ ᱤᱱᱟᱹ ᱯᱚᱨᱮ ᱢᱚᱬᱮ ᱠᱚ ᱛᱩᱨᱩᱭ ᱠᱚ ᱚᱱᱟ ᱥᱟᱣᱛᱮ ᱟᱨᱚ ᱟᱭᱢᱟ ᱵᱚᱸᱜᱟ ᱠᱚ ᱢᱮᱱᱟᱜ ᱠᱚᱣᱟ ᱨᱟᱠᱟᱵ ᱵᱚᱸᱜᱟ ᱠᱚ ᱩᱱᱠᱩ ᱵᱚᱱ ᱵᱚᱸᱜᱟ ᱟᱠᱚ ᱠᱟᱱᱟ